ᱟᱹᱱ ᱵᱚᱱᱫᱮᱡᱽ ᱪᱮᱛᱟᱱ ᱨᱮ ᱤᱧᱟᱹᱜ ᱯᱟᱹᱛᱭᱟᱹᱣ ᱫᱚ ᱢᱮᱱᱟᱜ ᱛᱤᱧᱟᱹ ᱪᱮᱫᱟᱜ ᱥᱮ ᱟᱹᱛᱩ ᱨᱮ ᱡᱮᱢᱚᱱ ᱯᱚᱨᱚᱵᱽ ᱦᱩᱭᱩᱜ ᱠᱟᱱᱟ ᱵᱟᱦᱟ ᱪᱳ ᱥᱚᱦᱨᱟᱭ ᱪᱳ ᱮᱨᱚᱜ ᱮᱢᱟᱱ ᱜᱚᱴᱮᱡ ᱯᱚᱨᱚᱵᱽ ᱟᱵᱚ ᱥᱟᱱᱛᱟᱞ ᱦᱚᱯᱚᱱᱟᱜ ᱛᱳ ᱱᱚᱣᱟ ᱢᱟᱹᱡᱷᱤ ᱯᱟᱨᱟᱱᱤᱠ ᱵᱮᱜᱚᱨ ᱵᱟᱝ ᱱᱮᱰᱟᱜᱼᱟ ᱟᱫᱚ ᱢᱟᱹᱡᱷᱤ ᱯᱟᱨᱟᱱᱤᱠ ᱠᱚᱫᱚ ᱮᱠᱟᱞᱜᱮ ᱫᱚᱨᱠᱟᱨ ᱟᱨ ᱩᱱᱠᱩ ᱚᱠᱟ ᱫᱤᱱ ᱠᱚ ᱱᱮᱰᱟᱭᱟ ᱚᱠᱟ ᱫᱤᱱ ᱢᱚᱬᱮ ᱦᱚᱲ ᱠᱚ ᱱᱮᱰᱟ ᱜᱳᱴᱟᱭᱟ ᱚᱱᱟ ᱫᱤᱱᱜᱮ ᱦᱩᱭᱩᱜᱚᱜᱼᱟ ᱟᱨ ᱥᱮ ᱡᱮᱢᱚᱱ ᱵᱟᱯᱞᱟ ᱢᱤᱫᱴᱮᱱ ᱠᱩᱲᱤ ᱜᱤᱫᱽᱨᱟᱹ ᱢᱤᱫᱴᱮᱱ ᱠᱚᱲᱟ ᱜᱤᱫᱽᱨᱟᱹ ᱥᱟᱞᱟᱜ ᱮ ᱵᱟᱯᱞᱟ ᱞᱮᱱᱠᱷᱟᱱ ᱩᱱᱤ ᱫᱚ ᱫᱚᱥ ᱦᱚᱲ ᱥᱮ ᱢᱚᱬᱮ ᱦᱚᱲ ᱢᱟᱹᱡᱷᱤ ᱯᱟᱨᱟᱱᱤᱠ ᱠᱚᱠᱚ ᱫᱩᱲᱩᱵᱽ ᱛᱤᱸᱜᱩ ᱟᱛᱟᱭᱟ ᱛᱚᱵᱮᱜᱮ ᱩᱱᱤᱭᱟᱜ ᱵᱟᱯᱞᱟ ᱦᱩᱭᱩᱜ ᱛᱟᱭᱟ ᱟᱨ ᱱᱚᱣᱟ ᱠᱚ ᱡᱩᱫᱤ ᱵᱟᱝ ᱠᱚ ᱫᱩᱲᱩᱵ ᱛᱤᱸᱜᱩ ᱟᱜᱼᱟ ᱥᱮ ᱵᱟᱹᱧ ᱦᱚᱦᱚ ᱠᱚᱣᱟ ᱥᱮ ᱵᱟᱠᱚ ᱦᱚᱦᱚ ᱠᱚᱣᱟ ᱵᱟᱠᱚ ᱫᱤᱞᱟᱹᱭ ᱟᱠᱚᱣᱟ ᱛᱳ ᱟᱠᱚ ᱢᱚᱛᱮᱡ ᱛᱮ ᱵᱟᱯᱞᱟᱜ ᱦᱚᱸ ᱵᱟᱝ ᱦᱩᱭᱩᱜ ᱛᱟᱠᱚᱣᱟ ᱟᱨ ᱱᱚᱝᱠᱟ ᱵᱟᱝ ᱦᱚᱦᱚ ᱟᱠᱚ ᱠᱷᱟᱡ ᱟᱨ ᱵᱟᱢ ᱫᱮᱞᱟ ᱟᱭ ᱠᱷᱟᱡ ᱵᱟᱯᱞᱟ ᱵᱟᱝ ᱦᱩᱭᱩᱜᱼᱟ ᱟᱨ ᱟᱹᱛᱩ ᱨᱮᱭᱟᱹᱜ ᱨᱟᱹᱭ ᱨᱟᱹᱛ ᱨᱟᱭ ᱨᱤᱛᱤ ᱱᱚᱣᱟ ᱠᱚᱦᱚᱸ ᱵᱟᱝ ᱥᱟᱵ ᱫᱚᱦᱚᱜᱼᱟ ᱟᱫᱚ ᱱᱤᱭᱟᱹ ᱦᱟᱹᱵᱤᱡ ᱛᱮᱫᱚ ᱥᱟᱵ ᱫᱚᱦᱚᱜᱮ ᱢᱮᱱᱟᱜᱼᱟ ᱚᱱᱟᱛᱮ ᱤᱧᱟᱹᱜ ᱫᱚ ᱯᱟᱹᱛᱭᱟᱹᱣ ᱫᱚ ᱦᱮᱱᱟᱜ ᱜᱮᱭᱟ ᱟᱨ ᱱᱚᱣᱟ ᱠᱚ ᱡᱩᱫᱤ ᱵᱟᱢ ᱯᱟᱹᱛᱭᱟᱹᱣᱟᱜᱼᱟ ᱛᱚᱵᱮ ᱱᱚᱣᱟ ᱟᱹᱱ ᱵᱚᱱᱫᱮᱡ ᱪᱮᱛᱟᱱ ᱨᱮᱫᱚ ᱱᱚᱣᱟ ᱠᱚ ᱨᱩᱯ ᱫᱚ ᱥᱟᱹᱨᱤᱭᱟᱜ ᱜᱮ ᱪᱟᱵᱟᱜ ᱜᱮᱭᱟ ᱟᱫᱚ ᱤᱧᱫᱚ ᱢᱮᱱᱟᱜ ᱛᱤᱧ ᱜᱮᱭᱟ ᱱᱚᱣᱟᱠᱚ ᱪᱮᱛᱟᱱ ᱨᱮ ᱯᱟᱹᱛᱭᱟᱹᱣ